ᱟᱵᱚ ᱱᱚᱣᱟ ᱯᱚᱪᱷᱤᱢ ᱵᱟᱝᱞᱟ ᱨᱮ ᱟᱭᱢᱟ ᱨᱚᱠᱚᱢ ᱥᱤᱠᱠᱷᱤᱛᱚ ᱠᱚᱲᱟ ᱠᱩᱲᱤ ᱢᱮᱱᱟᱜ ᱠᱚᱣᱟ ᱛᱚ ᱩᱱᱟᱹᱜ ᱜᱟᱱ ᱠᱚᱲᱟᱼᱠᱩᱲᱤ ᱩᱱᱟᱹᱜ ᱥᱤᱠᱠᱷᱤᱛᱚ ᱦᱩᱭ ᱠᱟᱛᱮᱫ ᱨᱮ ᱦᱚᱸ ᱪᱟᱹᱠᱨᱤ ᱵᱟᱠᱚ ᱧᱟᱢᱮᱫᱟ ᱠᱟᱨᱚᱱ ᱵᱤᱵᱷᱤᱱᱱᱚ ᱠᱚᱞ ᱠᱟᱨᱠᱷᱟᱱᱟ ᱵᱤᱵᱷᱤᱱᱱᱚ ᱠᱚᱢᱯᱟᱱᱤ ᱨᱮ ᱪᱟᱹᱠᱨᱤ ᱵᱟᱝᱠᱚ ᱧᱟᱢᱫᱟ ᱠᱟᱨᱚᱱ ᱪᱮᱫᱟᱜ ᱴᱟᱠᱟ ᱯᱚᱭᱥᱟ ᱚᱵᱷᱟᱵᱽ ᱛᱮ ᱠᱟᱨᱚᱱ ᱢᱤᱫᱴᱟᱝ ᱴᱟᱠᱟ ᱯᱚᱭᱥᱟ ᱚᱵᱷᱟᱵᱽ ᱛᱮ ᱢᱤᱫ ᱦᱚᱲᱟᱜ ᱴᱟᱠᱟ ᱯᱚᱭᱥᱟ ᱵᱟᱝ ᱛᱟᱦᱮᱱ ᱠᱷᱟᱡ ᱛᱟᱨᱯᱚᱨᱮ ᱩᱱᱤ ᱫᱚ ᱪᱟᱹᱠᱨᱤ ᱞᱮᱜᱽ ᱦᱚᱲ ᱜᱮ ᱵᱟᱝ ᱠᱟᱱᱟᱭ ᱪᱮᱫᱟᱜ ᱥᱚᱠᱟᱨ ᱛᱚᱫᱚᱱᱛᱚ ᱵᱟᱭ ᱦᱟᱛᱟᱣᱫᱟ ᱡᱮ ᱟᱵᱚ ᱯᱟᱵᱞᱤᱠ ᱦᱚᱸ ᱡᱟᱛᱮ ᱪᱟᱹᱠᱨᱤ ᱠᱚ ᱧᱟᱢ ᱟᱨ ᱪᱟᱹᱠᱨᱤ ᱧᱟᱢ ᱠᱟᱛᱮᱫ ᱩᱱᱠᱩᱣᱟᱜ ᱡᱤᱵᱚᱱ ᱡᱟᱯᱚᱱ ᱢᱚᱡᱽ ᱜᱮᱠᱚ ᱠᱷᱟᱰᱟᱣ ᱥᱚᱨᱠᱟᱨ ᱠᱤ ᱚᱱᱟ ᱵᱟᱭ ᱠᱷᱚᱡᱚᱜ ᱠᱟᱱᱟᱭ ᱟᱵᱚ ᱡᱟᱛᱮ ᱯᱟᱵᱞᱤᱠ ᱪᱟᱹᱠᱨᱤ ᱵᱚᱱ ᱧᱟᱢ ᱛᱚ ᱤᱧ ᱫᱚᱧ ᱢᱮᱱᱟ ᱥᱚᱠᱟᱨ ᱴᱷᱮᱱ ᱤᱧᱟᱹᱜ ᱱᱮᱦᱚᱨ ᱛᱟᱦᱮᱱ ᱠᱟᱱᱟ ᱟᱞᱮ ᱨᱮᱸᱜᱮᱡ ᱱᱟᱪᱟᱨ ᱦᱚᱲ ᱠᱟᱱᱟ ᱞᱮ ᱟᱞᱮ ᱦᱚᱸ ᱠᱤᱪᱷᱩ ᱜᱚᱲᱚ ᱮᱢᱟ ᱞᱮᱢᱮ ᱥᱟᱯᱚᱨᱴ ᱮᱢᱟ ᱞᱮᱢᱮ ᱟᱞᱮᱭᱟᱜ ᱴᱟᱠᱟ ᱯᱚᱭᱥᱟ ᱵᱟᱝᱛᱮ ᱟᱞᱮ ᱪᱟᱹᱠᱨᱤ ᱟᱢ ᱵᱟᱢ ᱮᱢᱟ ᱫᱟᱲᱮ ᱞᱮ ᱠᱟᱱᱟ ᱚᱱᱟ ᱛᱮ ᱤᱧ ᱫᱚᱧ ᱢᱮᱱᱟ ᱟᱢ ᱠᱤᱥᱟᱹᱬ ᱦᱚᱲᱮᱢ ᱵᱮᱸᱜᱮᱫ ᱟᱠᱚ ᱠᱟᱱᱟ ᱠᱟᱹᱴᱤᱡ ᱨᱮᱸᱜᱮᱡ ᱦᱚᱲ ᱦᱚᱸ ᱛᱷᱚᱲᱟ ᱵᱮᱸᱜᱮᱫ ᱧᱚᱜ ᱟᱠᱚ ᱢᱮ